ᱩᱭᱦᱟᱹᱨᱟᱱ ᱠᱟᱹᱦᱱᱤ ᱫᱚ ᱟᱹᱰᱤ ᱰᱷᱮᱹᱨ ᱤᱧ ᱵᱟᱲᱟᱭ ᱠᱟᱜᱼᱟ ᱢᱮᱱᱠᱷᱟᱱ ᱡᱚᱛᱚ ᱠᱷᱚᱱ ᱠᱩᱥᱤ ᱫᱚ ᱚᱱᱚᱞᱤᱭᱟᱹ ᱯᱚᱱᱰᱤᱛᱟᱜ ᱯᱚᱱᱰᱤᱛ ᱨᱟᱹᱜᱷᱩᱱᱟᱛ ᱢᱩᱨᱢᱩᱣᱟᱜ ᱚᱱᱚᱞ ᱯᱩᱛᱷᱤ ᱜᱤᱧ ᱠᱩᱥᱤᱭᱟᱜᱼᱟ ᱩᱱᱤᱭᱟᱜ ᱟᱹᱰᱤ ᱰᱷᱮᱹᱨ ᱵᱩᱦᱤ ᱦᱚᱧ ᱯᱟᱲᱦᱟᱣ ᱠᱟᱜᱼᱟ ᱥᱮᱬᱟ ᱥᱮᱬᱟ ᱜᱮᱭᱟᱱ ᱜᱟᱭᱟᱱ ᱯᱚᱛᱚᱵ ᱠᱚᱦᱚᱧ ᱯᱟᱲᱦᱟᱣ ᱠᱟᱜᱼᱟ ᱡᱟᱦᱟᱸ ᱞᱮᱠᱟᱛᱮ ᱵᱤᱸᱫᱩ ᱪᱟᱸᱫᱟᱱ ᱮᱢᱟᱱ ᱯᱚᱛᱚᱵ ᱠᱚᱦᱚᱧ ᱯᱟᱲᱦᱟᱣ ᱠᱟᱜᱼᱟ ᱟᱨ ᱟᱹᱰᱤ ᱰᱷᱮ ᱨ ᱯᱚᱛᱚᱵ ᱛᱟᱭᱤᱧ ᱯᱟᱲᱦᱟᱣ ᱠᱟᱜᱼᱟ ᱯᱚᱱᱰᱤᱛ ᱨᱟᱹᱜᱷᱩᱱᱟᱛ ᱢᱩᱨᱢᱩ ᱛᱟᱹᱠᱤᱱᱟᱜ ᱫᱚ ᱚᱞ ᱪᱮᱢᱮᱫ ᱠᱷᱚᱱ ᱮᱦᱚᱵ ᱠᱟᱛᱮᱫ ᱫᱟᱲᱮ ᱜᱮ ᱫᱷᱚᱱ ᱦᱤᱛᱟᱹᱞ ᱦᱚᱨ ᱥᱮᱨᱮᱧ ᱟᱹᱰᱤ ᱟᱹᱰᱤ ᱞᱮᱠᱟᱱ ᱵᱳᱭ ᱛᱟᱭ ᱯᱟᱲᱦᱟᱣ ᱠᱟᱜ ᱤᱧᱟᱹᱜ ᱯᱩᱛᱷᱤ ᱨᱤᱱᱤᱡ ᱚᱱᱚᱞᱤᱭᱟᱹ ᱫᱚ ᱦᱩᱭᱩᱜ ᱠᱟᱱᱟᱭ ᱨᱟᱹᱜᱷᱩᱱᱟᱛ ᱢᱩᱨᱢᱩ ᱜᱮ ᱟᱨ ᱪᱮᱫᱟᱜ ᱪᱮ ᱩᱱᱤ ᱫᱚ ᱟᱞᱮ ᱟᱛᱳ ᱥᱩᱨ ᱦᱚᱲ ᱠᱟᱱᱟᱭ ᱚᱱᱟ ᱦᱤᱥᱟᱹᱵ ᱛᱮᱦᱚᱸ ᱠᱟᱹᱴᱤᱡ ᱟᱹᱰᱤ ᱡᱳᱨ ᱜᱮᱞᱤᱧ ᱠᱩᱥᱤᱭᱟᱭᱟ ᱟᱨ ᱯᱚᱛᱚᱵ ᱦᱚᱸ ᱛᱟᱭ ᱟᱹᱰᱤ ᱱᱟᱯᱟᱭ ᱱᱟᱯᱟᱭ ᱚᱞ ᱦᱚᱴᱚ ᱠᱟᱜᱼᱟ ᱡᱮᱢᱚᱱ ᱡᱚᱛᱚ ᱦᱚᱲ ᱠᱚ ᱠᱩᱥᱤᱭᱟᱜ ᱞᱮᱠᱟ